ᱤᱧᱤᱧ ᱠᱚᱨᱟᱣ ᱟᱠᱟᱫ ᱡᱷᱚᱛᱚ ᱠᱷᱱᱟᱜ ᱨᱚᱸᱢᱚᱡ ᱥᱟᱸᱜᱷᱟᱨ ᱫᱚ ᱦᱩᱭᱩᱜ ᱠᱟᱱᱟ ᱫᱟᱨᱡᱤᱞᱤᱝ ᱫᱟᱨᱡᱤᱞᱤᱝ ᱡᱮ ᱦᱤᱞᱳᱜ ᱯᱳᱭᱞᱳ ᱦᱤᱞᱳᱜ ᱞᱮ ᱪᱟᱞᱟᱜᱼᱟ ᱤᱧ ᱫᱚ ᱵᱟᱝᱤᱧ ᱵᱟᱰᱟᱭ ᱠᱟᱱ ᱛᱟᱦᱮᱸᱫ ᱡᱮ ᱱᱚᱝᱠᱟᱱ ᱨᱮᱭᱟᱲᱟ ᱚᱱᱟ ᱠᱷᱟᱹᱛᱤᱨ ᱛᱮ ᱚᱱᱟ ᱡᱟᱦᱟᱸ ᱫᱟᱨᱡᱤᱞᱤᱝ ᱨᱮᱭᱟᱜ ᱢᱤᱞ ᱠᱟᱱᱟ ᱚᱸᱰᱮ ᱜᱮ ᱤᱧ ᱥᱩᱭᱮᱴᱟᱨ ᱠᱩᱧ ᱦᱟᱛᱟᱣ ᱠᱮᱫᱟ ᱟᱨ ᱢᱟᱯᱞᱟᱨ ᱠᱚᱦᱚᱸᱧ ᱦᱟᱛᱟᱣ ᱛᱚᱨᱟ ᱠᱮᱫᱟ ᱪᱮᱫᱟᱜ ᱥᱮ ᱱᱚᱝᱠᱟ ᱨᱮᱭᱟᱲ ᱠᱟᱱ ᱛᱟᱦᱮᱸᱫ ᱤᱧᱟᱹᱜ ᱢᱚᱱᱮ ᱨᱮᱫᱚ ᱱᱩᱱᱟᱹᱜ ᱟᱸᱜᱤᱵᱷᱟᱵᱤ ᱜᱮ ᱵᱟᱝ ᱛᱟᱦᱮᱸ ᱠᱟᱱᱟ ᱫᱚᱥᱟᱨ ᱦᱤᱞᱳᱜ ᱡᱚᱠᱷᱚᱱ ᱟᱞᱮ ᱫᱟᱬᱟᱱ ᱥᱟᱸᱜᱷᱟᱨ ᱞᱮ ᱩᱰᱩᱠ ᱮᱱᱟ ᱩᱱ ᱦᱤᱞᱳᱜ ᱱᱚᱝᱠᱟᱱᱟᱜ ᱨᱟᱥᱛᱟ ᱛᱮᱞᱮ ᱥᱟᱸᱜᱷᱟᱨᱚᱜ ᱠᱟᱱ ᱛᱟᱦᱮᱸᱫ ᱢᱚᱱᱮ ᱦᱩᱭᱩᱜ ᱠᱟᱱ ᱛᱟᱦᱮᱸᱫ ᱡᱚᱠᱷᱚᱱᱼᱛᱚᱠᱷᱚᱱ ᱟᱞᱮᱭᱟᱜ ᱡᱤᱣᱤ ᱫᱚ ᱱᱟᱥᱟᱣ ᱫᱟᱲᱮᱭᱟᱜᱼᱟ ᱪᱮᱫᱟᱜ ᱥᱮ ᱨᱟᱥᱛᱟ ᱦᱚᱸ ᱱᱩᱱᱟᱹᱜ ᱞᱮᱸᱡᱮᱫ ᱛᱟᱦᱮᱸ ᱠᱟᱱᱟ ᱟᱨ ᱜᱟᱹᱰᱤ ᱦᱚᱸ ᱱᱚᱝᱠᱟᱜᱮ ᱞᱮᱣᱮᱨ ᱠᱚᱫᱚᱨ ᱞᱟᱲᱟᱣ ᱪᱟᱞᱟᱜ ᱠᱟᱱ ᱛᱟᱦᱮᱸᱫ ᱢᱚᱱᱮ ᱦᱩᱭᱩᱜ ᱠᱟᱱ ᱛᱟᱦᱮᱸᱫ ᱡᱚᱠᱷᱚᱱᱼᱛᱚᱠᱷᱚᱱ ᱟᱞᱮᱭᱟᱜ ᱡᱤᱣᱤ ᱫᱚ ᱚᱸᱰᱮ ᱜᱮ ᱱᱟᱥᱟᱣ ᱫᱟᱲᱮᱭᱟᱜᱼᱟ